ᱱᱟᱦᱟᱜ ᱦᱟᱞᱚᱛ ᱨᱮ ᱰᱷᱟᱹᱨᱣᱟᱹᱜ ᱠᱚᱫᱚ ᱦᱩᱭᱩᱜ ᱠᱟᱱᱟ ᱥᱚᱥᱟᱞ ᱢᱤᱰᱤᱭᱟ ᱨᱮᱭᱟᱜ ᱣᱟᱴᱥᱮᱯ ᱯᱷᱮᱥᱵᱩᱠ ᱴᱩᱭᱴᱟᱹᱨ ᱮᱢᱟᱱ

ᱤᱧ ᱰᱷᱟᱹᱨᱣᱟᱹᱜ ᱤᱫᱤ ᱠᱟᱛᱮᱧ ᱨᱚᱲ ᱫᱟᱲᱮᱭᱟᱜᱼᱟ ᱡᱮᱢᱚᱱ ᱭᱩᱴᱩᱵᱽ ᱱᱚᱣᱟ ᱭᱩᱴᱩᱵᱽ ᱛᱟᱞᱟ ᱛᱮᱜᱮ ᱱᱩᱠᱩ ᱥᱤᱝᱜᱟᱹᱨ ᱵᱚᱞᱚᱜᱟᱨ ᱥᱮ ᱭᱩᱴᱩᱵᱟᱨ ᱠᱚ ᱠᱚᱣᱟᱜ ᱯᱚᱛᱷᱤᱵᱟ ᱭᱩᱴᱩᱵᱽ ᱨᱮ ᱟᱯᱞᱚᱰ ᱠᱟᱛᱮ ᱟᱹᱰᱤ ᱠᱚᱢ ᱚᱠᱛᱚ ᱛᱮᱜᱮ ᱱᱩᱠᱩ ᱫᱤᱥᱚᱢ ᱦᱚᱲ ᱛᱟᱞᱟ ᱨᱮᱠᱚ ᱯᱟᱥᱱᱟᱣ ᱮᱱᱟ ᱱᱚᱣᱟ ᱜᱮ ᱟᱹᱰᱤ ᱢᱟᱨᱟᱝ ᱮᱥᱮᱨ ᱛᱟᱦᱮᱸ ᱠᱟᱱᱟ ᱜᱚᱨᱚᱵᱽ ᱟᱱᱟᱜ ᱛᱟᱦᱮᱸ ᱠᱟᱱᱟ